ᱞᱟᱦᱟ ᱛᱮᱨᱮᱱ ᱦᱚᱲ ᱫᱚ ᱥᱟᱫᱷᱟᱨᱚᱱ ᱰᱨᱮᱥ ᱠᱚ ᱦᱚᱨᱚᱜ ᱮᱫ ᱛᱟᱦᱮᱱᱟ ᱢᱟᱱᱮ ᱱᱳᱨᱢᱟᱞ ᱟᱨ ᱱᱤᱭᱟᱹ ᱱᱟᱦᱟᱜ ᱨᱮᱫᱚ ᱢᱳᱰᱟᱱ ᱞᱮᱠᱟ ᱡᱮᱢᱚᱱ ᱵᱤᱫᱮᱥᱤ ᱨᱤᱱ ᱦᱚᱲ ᱠᱚ ᱪᱮᱫ ᱞᱮᱠᱟ ᱠᱚ ᱦᱚᱨᱚᱜ ᱮᱫᱟ ᱦᱚᱨᱚ ᱵᱟᱸᱫᱮᱭᱮᱫᱟ ᱚᱱᱠᱟ ᱜᱮ ᱟᱵᱚ ᱱᱚᱣᱟ ᱯᱚᱥᱪᱤᱢ ᱵᱟᱝᱞᱟ ᱨᱮᱦᱚᱸ ᱚᱱᱠᱟ ᱠᱚ ᱦᱚᱨᱚᱜ ᱵᱟᱸᱫᱮᱭᱮᱫᱟ ᱥᱟᱹᱲᱤ ᱛᱷᱮᱠᱮ ᱦᱳᱠ ᱟᱜᱽᱨᱚᱵ ᱯᱮᱱᱴ ᱫᱤᱠ ᱛᱷᱮᱠᱮ ᱦᱳᱠ ᱢᱟᱱᱮ ᱢᱳᱰᱟᱱ ᱢᱳᱰᱟᱱ ᱡᱮᱢᱚᱱ ᱡᱤᱥ ᱯᱮᱱᱴ ᱠᱚ ᱥᱟᱹᱲᱤ ᱯᱟᱹᱧᱪᱤ ᱥᱟᱹᱲᱤ ᱮᱢᱟᱱ